ᱡᱤᱭᱚᱱ ᱨᱤᱧ ᱥᱮᱬᱟ ᱠᱟᱫᱟ ᱱᱚᱝᱠᱟ ᱢᱮᱫ ᱢᱟᱨᱥᱟᱞ ᱟᱨ ᱵᱩᱫᱽᱫᱷᱤ ᱫᱤᱥᱟᱹ ᱦᱟᱛᱟᱣ ᱞᱟᱹᱜᱤᱫ ᱛᱮᱫᱚ ᱟᱹᱰᱤᱜᱟᱱ ᱟᱹᱰᱤᱜᱟᱱ ᱫᱩᱠ ᱦᱟᱨᱠᱮᱛ ᱥᱟᱥᱮᱛ ᱠᱚ ᱫᱮᱭᱟ ᱠᱟᱛᱮᱜ ᱱᱚᱣᱟ ᱠᱚᱨᱮᱜ ᱚᱞᱚᱜ ᱯᱟᱲᱦᱟᱜ ᱨᱮ ᱫᱷᱮᱭᱟᱱ ᱮᱢ ᱦᱩᱭᱩᱜᱼᱟ ᱡᱚᱢᱟᱜ ᱧᱩᱣᱟᱜ ᱵᱟᱝ ᱛᱟᱦᱮᱱ ᱨᱮᱦᱚᱸ ᱢᱤᱫ ᱵᱮᱲᱟ ᱵᱟᱝ ᱛᱟᱦᱮᱱ ᱨᱮᱦᱚᱸ ᱢᱤᱫ ᱵᱮᱲᱟ ᱡᱚᱢ ᱠᱟᱛᱮᱜ ᱨᱮᱦᱚᱸ ᱚᱞᱚᱜ ᱯᱟᱲᱦᱟᱜ ᱨᱮ ᱫᱷᱮᱭᱟᱱ ᱮᱢ ᱫᱚ ᱟᱹᱰᱤᱜᱮ ᱞᱟᱹᱠᱛᱤᱭᱟ ᱟᱨ ᱱᱚᱝᱠᱟ ᱠᱟᱛᱮᱜ ᱢᱮᱫ ᱢᱟᱨᱥᱟᱞ ᱦᱩᱭ ᱞᱮᱱᱠᱷᱟᱱ ᱱᱤᱡᱮᱨᱟᱜ ᱡᱤᱭᱚᱱᱨᱮ ᱟᱹᱰᱤᱜᱟᱱ ᱥᱩᱵᱤᱫᱷᱟ ᱦᱚᱸ ᱢᱮᱱᱟᱜᱼᱟ ᱟᱨ ᱟᱵᱚ ᱜᱷᱟᱨᱚᱸᱡᱽ ᱨᱮᱢᱟ ᱮᱸᱴᱠᱮᱴᱚᱲᱮ ᱟᱱᱟᱴ ᱛᱟᱞᱟ ᱛᱮᱜᱮ ᱛᱚ ᱱᱟᱦᱟᱜ ᱡᱩᱜᱽᱨᱮ ᱜᱤᱫᱽᱨᱟᱹ ᱠᱚ ᱟᱹᱰᱤᱜᱟᱱ ᱜᱮ ᱯᱤᱪᱷᱞᱟᱹ ᱥᱮᱜ ᱠᱚ ᱛᱟᱲᱟᱢ ᱮᱜᱼᱟ ᱡᱟᱛᱮ ᱱᱚᱝᱠᱟ ᱫᱚ ᱟᱞᱚ ᱦᱩᱭᱩᱜ ᱢᱟ ᱚᱞᱚᱜ ᱯᱟᱲᱦᱟᱣ ᱨᱮ ᱫᱷᱮᱭᱟᱱ ᱮᱢ ᱫᱚ ᱟᱹᱰᱤ ᱫᱷᱚᱨᱡᱚ ᱨᱮᱱᱟᱜ ᱡᱤᱱᱤᱥ ᱠᱟᱱᱟ ᱟᱨ ᱡᱚᱢᱟᱜ ᱧᱩᱣᱟᱜ ᱢᱟ ᱮᱠᱟᱞ ᱞᱟᱹᱠᱛᱤ ᱠᱟᱱ ᱜᱮᱭᱟ ᱚᱱᱟᱦᱚᱸ ᱥᱚᱢᱚᱭᱨᱮ ᱵᱟᱝ ᱛᱟᱦᱮᱸ ᱞᱮᱱᱠᱷᱟᱱ ᱚᱞᱚᱜ ᱯᱟᱲᱦᱟᱜ ᱨᱮ ᱢᱚᱱᱮ ᱦᱚᱸ ᱵᱟᱝ ᱞᱟᱜᱟᱜ ᱜᱮᱭᱟ ᱱᱚᱣᱟ ᱫᱚ ᱮᱠᱟᱞ ᱥᱟᱨᱤ ᱠᱟᱛᱷᱟ ᱠᱟᱱ ᱜᱮᱭᱟ ᱮᱱᱛᱮ ᱨᱮᱦᱚᱸ ᱟᱹᱰᱤ ᱜᱟᱱ ᱫᱷᱳᱨᱡᱚ ᱟᱨ ᱥᱳᱨᱡᱚ ᱛᱟᱞᱟ ᱛᱮᱦᱚᱸ ᱱᱤᱡᱮᱨᱟᱜ ᱢᱮᱜ ᱢᱟᱨᱥᱟᱞ ᱟᱨ ᱵᱩᱫᱽᱫᱷᱤ ᱫᱤᱥᱟᱹ ᱫᱚ ᱦᱟᱛᱟᱣ ᱫᱚ ᱟᱹᱰᱤ ᱞᱟᱹᱠᱛᱤ ᱠᱟᱱᱟ ᱟᱵᱚ ᱜᱷᱟᱨᱚᱸᱡᱽ ᱨᱮᱱᱟᱜ ᱱᱚᱝᱠᱟᱜᱮ ᱡᱚᱛᱚ ᱜᱷᱟᱨᱚᱸᱡᱽ ᱫᱚ ᱵᱟᱝ ᱥᱚᱢᱟᱱᱟ ᱟᱹᱰᱤᱜᱟᱱ ᱯᱟᱹᱴᱩᱷᱣᱟᱹ ᱵᱟᱹᱵᱩ ᱢᱟᱹᱭ ᱛᱟᱠᱚ ᱦᱚᱸ ᱱᱚᱝᱠᱟᱜᱮ ᱚᱞᱚᱜ ᱯᱚᱲᱦᱚᱱ ᱨᱮᱭᱟᱜ ᱫᱷᱮᱭᱟᱱᱨᱮ ᱢᱚᱱᱮ ᱞᱟᱜᱟᱣ ᱠᱟᱱ ᱨᱮᱦᱚᱸ ᱚᱲᱟᱜ ᱨᱮᱱᱟᱜ ᱠᱟᱹᱣᱰᱤ ᱨᱮᱱᱟᱜ ᱟᱱᱟᱴ ᱥᱮ ᱡᱚᱢᱟᱜ ᱧᱩᱣᱟᱜ ᱟᱱᱟᱴ ᱛᱮᱦᱚᱸ ᱟᱹᱰᱤᱜᱟᱱ ᱵᱷᱟᱜᱮ ᱵᱷᱟᱜᱮᱭᱟᱱ ᱵᱟᱹᱵᱩ ᱢᱟᱹᱭ ᱛᱟᱠᱚ ᱠᱚ ᱛᱷᱤᱨ ᱨᱮᱠᱚ ᱛᱟᱦᱮᱱ ᱠᱟᱱ ᱛᱟᱵᱚᱱᱟ ᱞᱟᱦᱟ ᱥᱮᱫ ᱯᱟᱣᱲᱤ ᱵᱟᱠᱚ ᱜᱤᱰᱤ ᱫᱟᱲᱮᱭᱟᱜ ᱠᱟᱱᱟ ᱚᱞᱚᱜ ᱡᱤᱭᱚᱱ ᱨᱮ ᱱᱚᱝᱠᱟᱜᱮ ᱱᱤᱡᱮ ᱱᱤᱡᱮ ᱦᱚᱸ ᱟᱹᱰᱤ ᱮᱸᱴᱠᱮᱴᱚᱲᱮ ᱥᱮ ᱫᱩᱠᱷ ᱦᱟᱨᱠᱮᱛ ᱛᱟᱞᱟᱛᱮᱜᱮ ᱚᱞᱚᱜ ᱯᱟᱲᱦᱟᱜ ᱫᱩᱧ ᱞᱟᱦᱟ ᱞᱮᱫᱟ ᱟᱨ ᱥᱟᱱᱟᱢ ᱜᱮ ᱱᱚᱝᱠᱟᱱ ᱛᱟᱞᱟ ᱛᱮᱜᱮ ᱮᱸᱴᱠᱮᱴᱚᱲᱮ ᱟᱱᱟᱴ ᱫᱚ ᱛᱟᱦᱮᱱ ᱜᱮᱭᱟ ᱟᱨ ᱦᱮᱱᱟᱜ ᱵᱟᱱᱩᱜ ᱥᱮ ᱡᱚᱢᱟᱜ ᱧᱩᱣᱟᱜ ᱜᱮᱫᱟᱜ ᱠᱷᱟᱰᱣᱟᱹᱜ ᱚᱱᱟ ᱠᱚᱫᱚ ᱫᱚᱢᱮ ᱮᱠᱴᱟ ᱫᱚ ᱞᱟᱹᱠᱛᱤᱭᱟᱱ ᱡᱤᱱᱤᱥ ᱫᱚ ᱵᱟᱝ ᱠᱟᱱᱟ ᱢᱚᱱᱮᱨᱮ ᱢᱤᱫᱴᱟᱱ ᱫᱷᱮᱭᱟᱱ ᱯᱟᱲᱦᱟᱣ ᱨᱮ ᱡᱚᱫᱤ ᱢᱤᱫᱴᱮᱱ ᱵᱟᱹᱵᱩ ᱢᱟᱹᱭ ᱢᱤᱫᱴᱟᱝ ᱫᱷᱮᱭᱟᱱ ᱛᱟᱦᱮᱱ ᱛᱟᱭᱟ ᱩᱱᱤ ᱫᱚ ᱞᱟᱦᱟ ᱥᱮᱫ ᱫᱚ ᱟᱹᱰᱤ ᱚᱱᱟᱭᱟᱥ ᱛᱮᱜᱮ ᱯᱟᱨᱚᱢ ᱪᱟᱞᱟᱣ ᱫᱟᱲᱮᱭᱟᱼᱟ